ᱦᱮᱸ ᱱᱚᱝᱠᱟ ᱫᱩᱧ ᱧᱮᱞ ᱫᱩᱧ ᱧᱮᱞ ᱠᱟᱜ ᱜᱮᱭᱟ ᱱᱚᱜᱼᱚᱸᱭ ᱟᱞᱮ ᱟᱞᱮ ᱟᱞᱮ ᱴᱚᱴᱷᱟ ᱨᱮᱭᱟᱜ ᱡᱮ ᱦᱚᱥᱯᱤᱴᱟᱞ ᱚᱸᱰᱮ ᱫᱚ ᱚᱠᱟ ᱚᱢᱚᱭ ᱫᱚ ᱱᱤᱝᱠᱟ ᱦᱩᱭᱩᱜ ᱠᱟᱱ ᱜᱮᱭᱟ ᱡᱮ ᱚᱠᱟ ᱚᱢᱚᱭ ᱫᱚ ᱮᱱᱛᱮᱜ ᱵᱷᱤᱲ ᱫᱚ ᱛᱟᱦᱮᱱ ᱜᱮᱭᱟ ᱡᱮ ᱯᱮᱥᱮᱱᱴ ᱠᱚ ᱛᱟᱦᱮᱱᱟ ᱥᱮ ᱟᱹᱜᱩ ᱠᱟᱠᱚᱣᱟ ᱠᱚ ᱟᱨ ᱡᱮ ᱚᱠᱟ ᱥᱚᱢᱚᱭ ᱫᱚ ᱴᱷᱤᱠ ᱥᱚᱢᱚᱭ ᱡᱮ ᱰᱟᱠᱴᱟᱨ ᱦᱚᱸ ᱵᱟᱠᱚ ᱛᱟᱦᱮᱱᱟ ᱚᱠᱟ ᱥᱮᱡ ᱪᱚᱝ ᱠᱚ ᱪᱟᱞᱟᱣ ᱠᱚᱜᱼᱟ ᱥᱮ ᱟᱨ ᱰᱟᱠᱛᱟᱨ ᱠᱚ ᱛᱟᱦᱮᱱ ᱨᱮᱦᱚᱸ ᱡᱮᱢᱚᱱ ᱥᱟᱵ ᱠᱟᱜ ᱢᱮ ᱟᱫᱷᱚᱢ ᱠᱚᱫᱚ ᱵᱟᱹᱠᱩ ᱛᱟᱦᱮᱱᱟ ᱥᱮᱠᱚ ᱛᱟᱦᱮᱱᱟ ᱟᱨ ᱥᱟᱶᱛᱮ ᱡᱚᱠᱷᱚᱱ ᱡᱮ ᱵᱷᱤᱲ ᱛᱟᱦᱮᱱᱟ ᱟᱨ ᱡᱚᱠᱷᱚᱱ ᱜᱮ ᱮᱠᱫᱚᱢ ᱥᱟᱵ ᱠᱟᱜ ᱢᱮ ᱤᱭᱟᱹ ᱮᱱᱛᱮᱜ ᱱᱮᱛᱟ ᱧᱚᱜ ᱠᱚᱠᱚ ᱦᱟᱹᱡᱩᱜᱼᱟ ᱡᱮᱢᱚᱱ ᱩᱱᱠᱩ ᱨᱮᱱ ᱯᱚᱨᱤᱵᱟᱨ ᱨᱮᱱ ᱡᱟᱦᱟᱸᱭ ᱴᱟᱜ ᱡᱩᱫᱤ ᱨᱩᱣᱟᱹ ᱞᱮᱱᱠᱷᱟᱡ ᱫᱚ ᱨᱩᱣᱟᱹᱜ ᱠᱟᱱ ᱠᱷᱟᱡ ᱩᱱᱠᱩ ᱫᱚ ᱞᱟᱦᱟᱨᱮ ᱩᱱᱠᱩ ᱫᱚ ᱥᱤᱴ ᱠᱚ ᱧᱟᱢᱟ ᱟᱢ ᱞᱟᱭᱮᱱ ᱠᱟᱛᱮ ᱨᱮᱦᱚᱸ ᱮᱠᱫᱚᱢ ᱞᱟᱦᱟᱨᱮ ᱨᱮᱜᱮ ᱩᱱᱠᱤ ᱜᱮ ᱮᱠᱫᱚᱢ ᱵᱷᱚᱨᱟᱣ ᱠᱮᱫᱮᱭᱟᱭ ᱩᱱᱤᱭᱟᱜ ᱨᱮᱜᱮᱭ ᱞᱟᱭᱤᱱᱟᱭ ᱚᱱᱠᱟ ᱫᱚ ᱦᱩᱭ ᱵᱟᱲᱟᱜ ᱠᱟᱱ ᱜᱮᱭᱟ ᱡᱮ ᱱᱤᱝᱠᱟᱹ ᱱᱚᱝᱠᱟ ᱫᱚ ᱵᱟᱝ ᱡᱮ ᱵᱟᱝ ᱦᱩᱭᱩᱜ ᱠᱟᱱᱟ ᱱᱤᱭᱟᱹ ᱫᱚ ᱮᱱᱛᱮᱜ ᱦᱩᱭᱩᱜ ᱠᱟᱱ ᱜᱮᱭᱟ ᱚᱱᱠᱟ ᱫᱚ ᱦᱩᱭ ᱵᱟᱲᱟᱣ ᱠᱟᱱ ᱜᱮᱭᱟ